ᱠᱤᱪᱷᱩ ᱠᱤᱪᱷᱩ ᱥᱚᱨᱠᱟᱨᱤ ᱥᱩᱵᱤᱫᱷᱟ ᱦᱚᱭᱛᱳ ᱦᱩᱭᱩᱜᱠᱟᱱᱟ ᱡᱮᱢᱚᱱ ᱜᱮᱥ ᱨᱮ ᱥᱟᱵ ᱥᱤᱴᱤ ᱠᱤᱥᱟᱱ ᱡᱮ ᱚᱱᱟᱠᱚ ᱠᱟᱹᱣᱰᱤ ᱮᱢᱟᱱ ᱛᱮᱭᱟᱜ ᱠᱚ ᱟᱨ ᱢᱟᱨᱟᱝ ᱢᱚᱱᱛᱨᱤ ᱟᱵᱟᱥ ᱡᱳᱡᱚᱱᱟ ᱮᱞᱟᱠᱟ ᱠᱚᱨᱮᱱ ᱦᱚᱲ ᱠᱚ ᱧᱟᱢ ᱧᱟᱢᱮᱜ ᱠᱟᱱ ᱜᱮᱭᱟ ᱚᱱᱟᱛᱮ ᱟᱭᱢᱟ ᱦᱚᱲ ᱠᱚ ᱞᱟᱦᱟᱜ ᱠᱟᱱᱟ